ᱠᱟᱹᱡᱼᱠᱟᱹᱡ ᱠᱷᱚᱱ ᱟᱜᱟᱢ ᱥᱮᱫ ᱠᱚ ᱞᱟᱦᱟᱜ ᱠᱟᱱᱟ ᱪᱮᱠᱟᱛᱮ ᱱᱮᱛᱟᱨ ᱡᱚᱛᱚ ᱜᱮᱵᱚᱱ ᱧᱮᱞᱮᱫ ᱠᱚᱣᱟ ᱦᱟᱴ ᱨᱮ ᱯᱟᱛᱟᱨᱮ ᱪᱮ ᱟᱭᱢᱟ ᱡᱟᱦᱟᱸ ᱛᱤᱱᱟᱹᱜ ᱡᱟᱛᱨᱟᱨᱮ ᱚᱱᱟ ᱦᱟᱸᱰᱤ ᱵᱷᱟᱹᱴᱤ ᱥᱮᱫ ᱜᱮᱠᱚ ᱪᱟᱞᱟᱜ ᱠᱟᱱᱟ ᱱᱮᱛᱟᱨ ᱠᱚᱲᱟ ᱦᱩᱭᱱᱟ ᱪᱮ ᱦᱟᱲᱟᱢ ᱠᱚᱲᱟ ᱦᱩᱭᱮᱱ ᱚᱱᱟ ᱠᱚ ᱧᱩ ᱠᱟᱛᱮᱫ ᱟᱹᱰᱤ ᱵᱟᱝ ᱴᱷᱤᱠ ᱠᱚ ᱵᱮᱵᱷᱟᱨᱮᱫᱼᱟ ᱛᱚ ᱚᱱᱟ ᱠᱚ ᱵᱟᱝ ᱞᱟᱹᱠᱛᱤ ᱠᱟᱱᱟ ᱛᱟᱵᱚᱱ ᱟᱨ ᱦᱟᱸᱰᱤ ᱟᱹᱠᱷᱨᱤᱧ ᱠᱟᱛᱮᱫ ᱦᱚᱸ ᱱᱮᱛᱟᱨ ᱟᱹᱰᱤ ᱦᱚᱲᱠᱚ ᱟᱹᱥᱩᱞᱚᱜ ᱠᱟᱱᱟ ᱯᱟᱹᱨᱣᱟᱹ ᱟᱹᱠᱷᱨᱤᱧ ᱠᱟᱛᱮᱫ ᱮᱱᱠᱷᱟᱱ ᱚᱝᱠᱟ ᱡᱟᱦᱟᱸ ᱡᱮ ᱵᱟᱝ ᱵᱮᱵᱷᱟᱨ ᱞᱟᱹᱠᱛᱤ ᱠᱟᱱᱟ ᱚᱱᱟ ᱠᱚᱫᱚ ᱵᱟᱝ ᱤᱭᱟᱹ ᱞᱟᱹᱠᱛᱤ ᱠᱟᱱᱟ ᱪᱮᱫᱟᱜ ᱪᱮ ᱟᱵᱚᱨᱮᱱ ᱧᱩ ᱠᱟᱛᱮᱫ ᱟᱵᱚᱨᱮᱱ ᱠᱚᱲᱟ ᱠᱚ ᱚᱲᱟᱜ ᱨᱮ ᱦᱮᱡ ᱠᱟᱛᱮᱫ ᱟᱹᱰᱤ ᱞᱮᱠᱟ ᱠᱚ ᱨᱚᱲᱟ ᱡᱟᱦᱟᱸ ᱞᱮᱠᱟ ᱟᱠᱚᱨᱮᱱ ᱮᱨᱟ ᱩᱨᱩ ᱦᱚᱯᱚᱱ ᱜᱤᱫᱽᱨᱟᱹ ᱠᱚᱠᱚ ᱵᱟᱹᱲᱤᱡ ᱠᱚᱣᱟ ᱠᱚ ᱟᱨ ᱡᱟᱦᱟᱸ ᱠᱤᱪᱷᱩ ᱡᱮᱡᱟᱨ ᱟᱸᱡᱚᱢ ᱡᱚᱝ ᱟᱸᱡᱚᱢ ᱠᱟᱛᱷᱟ ᱟᱸᱡᱚᱢ ᱞᱮᱠᱟᱱᱟᱜ ᱦᱚᱸ ᱵᱟᱝ ᱠᱟᱱᱟ ᱚᱱᱟ ᱠᱚ ᱨᱚᱲᱟ ᱛᱚ ᱚᱱᱟ ᱞᱟᱹᱜᱤᱫ ᱛᱮ ᱤᱧᱤᱧ ᱢᱮᱱᱟ ᱡᱮ ᱡᱟᱦᱟᱸ ᱛᱤᱱᱟᱹᱜ ᱜᱮ ᱱᱚᱣᱟ ᱡᱤᱵᱤᱠᱟ ᱠᱚ ᱛᱟᱵᱚᱱ ᱢᱮᱱᱟᱜᱼᱟ ᱚᱱᱟ ᱠᱚᱫᱚ ᱠᱟᱹᱡᱼᱠᱟᱹᱡ ᱛᱮᱵᱚᱱ ᱵᱟᱹᱜᱤ ᱡᱟᱣᱨᱟᱭᱟ ᱟᱨ ᱟᱹᱰᱤ ᱨᱚᱠᱚᱢ ᱢᱮᱱᱟᱜᱼᱟ ᱟᱹᱥᱩᱞᱚᱜ ᱞᱟᱹᱜᱤᱫ ᱠᱟᱹᱢᱤ ᱠᱟᱛᱮᱫ ᱡᱮ ᱡᱮᱢᱚᱱᱟᱜ ᱡᱟᱦᱟᱸ ᱞᱮᱠᱟᱜᱮ ᱛᱮᱵᱚᱱ ᱟᱹᱥᱩᱞᱚᱜᱼᱟ ᱚᱱᱠᱟ ᱞᱮᱠᱟᱛᱮᱧ ᱢᱮᱱᱟ ᱪᱮᱫᱟᱜ ᱪᱮ ᱱᱚᱣᱟ ᱠᱚᱫᱚ ᱵᱟᱭ ᱴᱷᱤᱠᱚᱜ ᱠᱟᱱᱟ ᱛᱟᱵᱚᱱ ᱟᱨ ᱱᱤᱛᱚᱝ ᱠᱚᱲᱟ ᱠᱚ ᱠᱩᱲᱤ ᱠᱚ ᱱᱤᱛᱚᱝ ᱡᱩᱣᱟᱹᱱᱟᱠᱟᱱ ᱦᱟᱲᱟᱢ ᱵᱩᱲᱦᱤ ᱠᱚ ᱡᱮᱛᱮ ᱠᱚᱜᱮ ᱵᱩᱡᱷᱟᱹᱣ ᱞᱟᱹᱠᱛᱤᱜ ᱠᱟᱱᱟ ᱱᱚᱣᱟ ᱡᱤᱵᱤᱠᱟ ᱥᱮᱫ ᱫᱚ ᱵᱟᱝ ᱪᱟᱞᱟᱣ ᱞᱟᱹᱠᱛᱤ ᱠᱟᱱᱟ ᱟᱵᱚ ᱫᱚ ᱚᱱᱟ ᱠᱷᱚᱱ ᱟᱜᱟᱨ ᱚᱱᱛᱮ ᱜᱮᱵᱚᱱ ᱪᱟᱞᱟᱜᱼᱟ ᱪᱮᱫᱟᱜ ᱪᱮ ᱮᱠᱮᱱ ᱟᱵᱚ ᱥᱟᱱᱛᱟᱲ ᱥᱚᱢᱟᱡᱽ ᱫᱚ ᱛᱟᱺᱦᱩᱜᱮ ᱚᱱᱟ ᱰᱩᱵᱩᱡᱚᱜ ᱥᱮᱫ ᱜᱮ ᱪᱟᱞᱟᱜ ᱠᱟᱱᱟ ᱥᱮᱫᱟᱭ ᱦᱟᱯᱲᱟᱢ ᱠᱚᱫᱚ ᱱᱚᱣᱟ ᱠᱚ ᱩᱭᱦᱟᱹᱨ ᱞᱮᱫ ᱜᱮᱭᱟ ᱵᱟᱴ ᱱᱚᱝᱠᱟ ᱫᱚ ᱵᱟᱠᱚ ᱤᱭᱩᱡᱮᱫ ᱛᱟᱦᱮᱱ ᱪᱮᱫ ᱠᱚ ᱢᱮᱱᱟ ᱢᱟᱱᱮ ᱡᱮᱨᱚᱠᱚᱢ ᱤᱭᱩᱡᱽ ᱨᱮᱦᱚᱸ ᱜᱮ ᱢᱟᱱᱮ ᱥᱟᱠᱟᱢ ᱯᱷᱩᱲᱩᱜ ᱯᱟᱹᱴᱤ ᱞᱮᱠᱟ ᱠᱷᱟᱱ ᱫᱚ ᱞᱟᱛᱟᱨ ᱜᱮ ᱟᱫᱚ ᱱᱮᱛᱟᱨ ᱫᱚ ᱚᱝᱠᱟ ᱵᱟᱝᱜᱮ ᱚᱱᱟ ᱟᱹᱣᱨᱤ ᱪᱟᱯᱮᱜ ᱵᱷᱳᱨ ᱵᱚᱱ ᱧᱩᱭᱮᱫᱼᱟ ᱟᱨ ᱚᱱᱟ ᱠᱷᱟᱹᱛᱤᱨ ᱛᱮ ᱱᱚᱣᱟ ᱠᱚᱫᱚ ᱱᱚᱝᱠᱟ ᱦᱩᱭᱩᱜ ᱠᱟᱱᱟ ᱛᱚ ᱱᱮᱛᱚᱝ ᱚᱱᱟ ᱞᱟᱦᱟᱛᱮᱧ ᱢᱮᱱᱟ ᱡᱟᱦᱟᱸ ᱛᱤᱱᱟᱹᱜ ᱜᱮᱵᱚᱱ ᱤᱭᱩᱡᱽ ᱠᱮᱫ ᱱᱤᱛᱚᱝ ᱫᱚ ᱟᱵᱚ ᱫᱚ ᱟᱵᱚᱣᱟᱜ ᱥᱟᱱᱛᱟᱲ ᱥᱚᱢᱟᱡᱽ ᱥᱮᱫ ᱵᱚᱱ ᱪᱟᱞᱟᱜᱼᱟ ᱢᱟᱱᱮ ᱪᱮᱠᱟ ᱵᱚᱱ ᱨᱤᱠᱟᱹᱭᱟ ᱪᱮᱠᱟ ᱵᱮᱥᱵᱚᱱ ᱫᱚᱦᱚᱭᱟ ᱟᱨ ᱪᱮᱠᱟ ᱱᱚᱣᱟ ᱢᱟᱲᱟᱝ ᱥᱮᱫ ᱵᱚᱱ ᱞᱟᱦᱟᱭᱟ